ᱟᱞᱮ ᱱᱚᱣᱟ ᱤᱞᱟᱹ ᱟᱞᱮ ᱱᱚᱣᱟ ᱤᱞᱟᱹᱠᱟ ᱨᱮ ᱢᱤᱫᱴᱟᱝ ᱯᱟᱨᱜᱟᱱᱟ ᱦᱟᱜ ᱠᱟᱛᱷᱟ ᱛᱮᱜᱮ ᱫᱤᱥᱚᱢ ᱦᱚᱲᱞᱮ ᱟᱸᱡᱚᱢᱟ ᱟᱨ ᱟᱡ ᱡᱟᱦᱟᱸᱭ ᱢᱮᱱᱟ ᱠᱟᱛᱷᱟ ᱨᱮᱜᱮ ᱞᱮ ᱛᱟᱦᱮᱱᱟ ᱡᱟᱦᱟᱸ ᱞᱮᱠᱟ ᱡᱟᱦᱟᱱᱟ ᱮ ᱢᱮᱱᱟ ᱚᱱᱟ ᱨᱮᱜᱮ ᱞᱮ ᱴᱷᱟᱹᱣᱠᱟᱭᱟ ᱟᱨ ᱯᱟᱨᱟᱵᱽ ᱯᱩᱱᱟᱹᱭ ᱵᱟᱯᱞᱟ ᱵᱤᱦᱟᱹ ᱵᱷᱟᱸᱰᱟᱱ ᱵᱟᱯᱞᱟ ᱥᱮᱸᱫᱽᱨᱟ ᱡᱟᱦᱟᱱᱟᱜ ᱜᱮ ᱦᱩᱭᱩᱜ ᱢᱤᱫ ᱤᱭᱟᱹ ᱢᱤᱫᱴᱟᱝ ᱤᱭᱟᱹ ᱛᱮᱜᱮ ᱞᱮ ᱛᱟᱦᱮᱱᱟ ᱢᱤᱫ ᱯᱟᱨᱜᱟᱱᱟᱜᱼᱟ ᱜᱚᱢᱠᱮ ᱛᱟᱹᱠᱤᱱᱟᱜ ᱠᱟᱛᱷᱟ ᱟᱸᱡᱚᱢ ᱠᱟᱛᱮᱫ ᱜᱮ ᱟᱞᱮ ᱱᱚᱣᱟ ᱤᱭᱟᱹ ᱨᱮ ᱠᱟᱛᱷᱟ ᱞᱮ ᱫᱚᱦᱚᱭᱟ ᱱᱚᱣᱟ ᱮᱨᱤᱭᱟᱹ ᱨᱮ

ᱟᱞᱮ ᱱᱚᱣᱟ ᱡᱟᱦᱟᱱᱟᱜ ᱵᱟᱝ ᱪᱮᱠᱟ ᱠᱟᱛᱮᱫ ᱢᱤᱫ ᱦᱚᱲᱟᱜ ᱠᱟᱛᱷᱟ ᱟᱸᱡᱚᱢ ᱠᱟᱛᱮᱫ ᱡᱟᱦᱟᱸ ᱞᱮ ᱪᱮᱠᱟᱭᱟ ᱟᱨ ᱡᱟᱦᱟᱸ ᱱᱤᱭᱟᱹ ᱤᱞᱟᱹᱠᱟ ᱨᱮ ᱟᱞᱮᱭᱟᱜ ᱤᱭᱟᱹ ᱜᱮ ᱢᱤᱫ ᱦᱚᱲᱟᱜ ᱠᱟᱛᱷᱟ ᱨᱮᱜᱮ ᱞᱮ ᱛᱟᱦᱮᱱᱟ ᱩᱱᱤ ᱡᱟᱦᱟᱸᱭ ᱢᱮᱱᱟ ᱡᱟᱦᱟᱸᱭ ᱴᱷᱟᱹᱣᱠᱟᱹᱭᱟ ᱚᱱᱟ ᱥᱟᱥᱚᱱ ᱨᱮᱜᱮ ᱟᱞᱮ ᱫᱚᱞᱮ ᱛᱟᱦᱮᱱᱟ